ᱟᱵᱚ ᱥᱟᱶᱛᱟ ᱨᱮ ᱮᱱᱮᱡ ᱱᱚᱣᱟ ᱢᱤᱫ ᱢᱤᱫᱴᱟᱱ ᱞᱟᱠᱪᱟᱨ ᱨᱮᱱᱟᱜ ᱟᱹᱰᱤ ᱢᱟᱨᱟᱝ ᱢᱤᱫᱴᱟᱝ ᱥᱟᱵᱡᱮᱠᱴ ᱠᱟᱱᱟ ᱥᱮ ᱱᱚᱣᱟ ᱢᱤᱫᱴᱟᱝ ᱥᱟᱛᱟᱢ ᱠᱟᱱᱟ ᱪᱮᱫᱟᱜ ᱥᱮ ᱠᱟᱛᱷᱟ ᱨᱮᱜᱮᱵᱚᱱ ᱢᱮᱱᱟ ᱮᱱᱮᱡ ᱥᱮᱨᱮᱧ ᱛᱚ ᱱᱚᱣᱟ ᱮᱱᱮᱡ ᱥᱮ ᱥᱮᱨᱮᱧ ᱨᱮ ᱟᱵᱚ ᱞᱟᱠᱪᱟᱨ ᱨᱮᱱᱟᱜ ᱟᱹᱰᱤ ᱞᱮᱠᱟᱱ ᱨᱩᱯ ᱮ ᱯᱷᱩᱴᱟᱹᱣ ᱨᱟᱠᱟᱵᱟ ᱥᱮᱭ ᱯᱷᱚᱴᱮᱞ ᱨᱟᱠᱟᱵᱟᱭ ᱮᱴᱟᱜ ᱜᱟᱛᱟᱠ ᱠᱚᱴᱷᱮᱱ ᱥᱮ ᱮᱴᱟᱜ ᱥᱟᱶᱛᱟ ᱠᱚᱴᱷᱮᱱ ᱢᱤᱫᱴᱟᱝ ᱮᱴᱟᱜ ᱥᱟᱶᱛᱟ ᱠᱚᱴᱷᱮᱱ ᱱᱚᱣᱟ ᱟᱵᱚᱱᱟᱜ ᱥᱟᱶᱛᱟ ᱨᱮᱱᱟᱜ ᱮᱱᱮᱡ ᱦᱚᱸ ᱢᱤᱫᱴᱟᱝ ᱪᱮᱞᱮᱧᱡᱽ ᱨᱩᱯᱮ ᱟᱹᱜᱩᱭᱟᱭ ᱡᱮ ᱟᱞᱮ ᱦᱚᱸ ᱱᱚᱣᱟ ᱵᱤᱥᱥᱚ ᱡᱟᱠᱟᱛ ᱨᱮ ᱟᱞᱮᱭᱟᱜ ᱢᱤᱫᱴᱟᱝ ᱥᱟᱛᱟᱢ ᱟᱛᱮᱫ ᱟᱞᱮ ᱦᱚᱸ ᱵᱟᱧᱪᱟᱣ ᱢᱮᱱᱟᱜ ᱞᱮᱭᱟ ᱱᱚᱣᱟ ᱮᱱᱮᱡ ᱦᱚᱸ ᱢᱤᱫᱴᱟᱝ ᱥᱟᱛᱟᱢ ᱠᱟᱱ ᱛᱟᱞᱮᱭᱟ ᱟᱹᱰᱤ ᱢᱟᱨᱟᱝ ᱱᱚᱣᱟ ᱮᱱᱮᱡ ᱛᱟᱞᱟᱛᱮ ᱦᱚᱲᱢᱚ ᱡᱤᱭᱚᱱ ᱠᱚ ᱡᱮᱢᱚᱱ ᱢᱤᱫᱴᱟᱝ ᱦᱚᱲᱢᱚ ᱡᱤᱭᱚᱱ ᱨᱮᱱᱟᱜ ᱥᱟᱶᱟᱨᱮ ᱟᱹᱜᱩᱭᱟᱭ ᱨᱟᱹᱥᱠᱟᱹ ᱟᱹᱜᱩᱭᱟᱭ ᱚᱱᱠᱟ ᱞᱮᱠᱟᱛᱮ ᱥᱟᱶᱛᱟ ᱵᱟᱧᱪᱟᱣ ᱫᱚᱦᱚ ᱨᱮᱱᱟᱜ ᱦᱚᱸ ᱢᱤᱫᱴᱟᱝ ᱮ ᱠᱟᱹᱢᱤᱭᱟ ᱱᱚᱣᱟ ᱮᱱᱮᱡ ᱮᱱᱮᱡ ᱫᱚ ᱟᱹᱰᱤ ᱞᱮᱠᱟᱱ ᱮᱱᱮᱡ ᱢᱮᱱᱟᱜ ᱛᱟᱵᱚᱱᱟ ᱫᱚᱝ ᱞᱟᱜᱽᱲᱮ ᱵᱟᱦᱟ ᱥᱚᱨᱦᱟᱭ ᱰᱟᱱᱴᱟ ᱨᱤᱡᱟᱹ ᱜᱩᱡᱟᱹ ᱢᱟᱛᱣᱟᱨ ᱦᱚᱜᱼᱚᱭ ᱱᱚᱝᱠᱟᱱ ᱟᱹᱰᱤ ᱞᱮᱠᱟᱱ ᱮᱱᱮᱡ ᱠᱚ ᱱᱚᱣᱟ ᱠᱚ ᱮᱱᱮᱡ ᱛᱟᱞᱟ ᱛᱮᱦᱚᱸ ᱟᱵᱚ ᱥᱟᱶᱛᱟ ᱥᱮ ᱟᱵᱚᱱᱟᱜ ᱡᱚᱛᱷᱟᱛ ᱢᱤᱫᱴᱟᱝ ᱩᱯᱨᱩᱢ ᱮ ᱯᱷᱚᱴᱮᱞ ᱨᱟᱠᱟᱵᱟᱭ ᱛᱚ ᱱᱚᱣᱟ ᱮᱱᱮᱡ ᱨᱩᱥᱤᱠᱟ ᱱᱚᱝᱠᱟ ᱨᱩᱥᱤᱠᱟ ᱠᱚᱦᱚᱸ ᱢᱮᱱᱟᱜ ᱠᱚᱣᱟ ᱡᱟᱦᱟᱸᱭ ᱫᱚ ᱢᱤᱫᱴᱟᱝ ᱨᱩᱥᱤᱠᱟ ᱡᱩᱫᱤ ᱟᱸᱡᱚᱢ ᱛᱤᱭᱳᱜ ᱠᱮᱫᱟᱭ ᱡᱮ ᱦᱟᱱᱟ ᱟᱛᱩᱨᱮ ᱥᱮ ᱱᱚᱣᱟ ᱰᱤ ᱨᱮ ᱫᱚᱝ ᱠᱚ ᱮᱱᱮᱡ ᱠᱟᱱᱟ ᱵᱟᱯᱞᱟᱜ ᱠᱟᱱᱟ ᱠᱚ ᱛᱚ ᱩᱱᱤ ᱫᱚ ᱦᱚᱭᱛᱳ ᱡᱚᱛᱚ ᱠᱟᱹᱢᱤ ᱵᱟᱹᱜᱤ ᱠᱟᱛᱮ ᱩᱱᱤ ᱫᱚᱝ ᱮᱱᱮᱡ ᱫᱚᱭ ᱪᱟᱞᱟᱜ ᱜᱮᱭᱟ ᱱᱚᱝᱠᱟ ᱨᱩᱥᱤᱠᱟ ᱦᱚᱸ ᱢᱮᱱᱟᱜ ᱠᱚᱣᱟ ᱱᱚᱣᱟ ᱞᱟᱹᱜᱤᱫ ᱛᱮ ᱡᱚᱫᱤᱭᱳ ᱚᱲᱟᱜ ᱨᱮ ᱮᱴᱠᱮᱴᱚᱬᱮ ᱱᱟᱥᱮᱱᱟᱜ ᱥᱤᱨᱡᱟᱹᱜ ᱨᱮᱦᱚᱸ ᱩᱱᱤ ᱫᱚ ᱚᱱᱟ ᱮᱱᱮᱡ ᱰᱟᱹᱦᱤᱨᱮ ᱮᱱᱮᱡ ᱰᱤᱦᱤ ᱨᱮᱭ ᱪᱟᱞᱟᱜᱼᱟᱭ ᱪᱟᱞᱟᱣ ᱠᱟᱛᱮ ᱮᱱᱮᱡᱟᱭ ᱚᱸᱰᱮ ᱟᱭᱟᱜ ᱨᱟᱹᱥᱠᱟᱹᱭ ᱯᱷᱚᱴᱮᱞ ᱨᱟᱠᱟᱵ ᱛᱟᱭᱟ ᱨᱟᱹᱥᱠᱟᱹᱭ ᱯᱷᱚᱴᱮᱞᱟᱭ ᱟᱨ ᱱᱚᱝᱠᱟ ᱠᱟᱛᱮᱫ ᱜᱮ ᱟᱭᱟᱜ ᱡᱮᱢᱚᱱ ᱥᱟᱶᱛᱟ ᱨᱮᱱᱟᱜ ᱪᱮᱛᱟᱱ ᱨᱮ ᱢᱤᱫᱴᱟᱝ ᱫᱚᱨᱚᱫ ᱛᱟᱦᱮᱱ ᱛᱟᱭᱟ ᱟᱭᱟᱜ ᱥᱟᱶᱛᱟ ᱪᱮᱛᱟᱱ ᱟᱭᱟᱜ ᱢᱤᱫᱴᱮᱝ ᱫᱟᱭᱤᱛᱛᱚ ᱥᱮ ᱠᱚᱨᱛᱚᱵᱵᱚ ᱦᱚᱸ ᱢᱤᱫᱴᱟᱝ ᱟᱹᱭᱠᱟᱹᱣ ᱦᱤᱡᱩᱜ ᱛᱟᱭᱟ ᱮᱵᱚᱝ ᱱᱚᱣᱟ ᱱᱚᱣᱟ ᱟᱹᱭᱠᱟᱹᱣ ᱱᱚᱝᱠᱟ ᱠᱟᱛᱮᱜ ᱦᱮᱡ ᱞᱮᱱᱠᱷᱟᱱ ᱟᱫᱚ ᱚᱱᱮ ᱡᱮ ᱟᱭᱟᱜ ᱚᱲᱟᱜ ᱨᱮᱦᱚᱸ ᱡᱩᱫᱤ ᱱᱚᱝᱠᱟᱱ ᱚᱱᱟ ᱮᱱᱮᱡ ᱨᱮᱱᱟᱜ ᱢᱤᱫᱴᱟᱝ ᱡᱤᱜᱤᱲ ᱠᱷᱟᱹᱛᱤᱨ ᱮᱴᱠᱮᱴᱚᱬᱮ ᱥᱤᱨᱡᱟᱹᱣ ᱞᱮᱱ ᱨᱮᱦᱚᱸ ᱟᱫᱚ ᱦᱚᱭᱛᱚ ᱫᱤᱱᱠᱮ ᱫᱤᱱ ᱛᱮ ᱚᱱᱟ ᱚᱲᱟᱜ ᱨᱮᱱᱟᱜ ᱮᱴᱠᱮᱴᱚᱬᱮ ᱦᱚᱸ ᱩᱱᱫᱚ ᱚᱱᱟ ᱫᱚ ᱢᱟᱱᱮ ᱢᱚᱦᱚᱨ ᱢᱮᱴᱟᱜᱼᱟ ᱮᱴᱠᱮᱴᱚᱬᱮ ᱮᱵᱚᱝ ᱡᱚᱛᱚ ᱠᱚ ᱩᱭᱦᱟᱹᱨ ᱧᱟᱢ ᱫᱟᱲᱮᱭᱟᱜᱼᱟ ᱥᱮ ᱚᱲᱟᱜ ᱦᱚᱲ ᱦᱚᱸᱠᱚ ᱩᱭᱦᱟᱹᱨ ᱧᱟᱢ ᱫᱟᱲᱮᱭᱟᱜᱼᱟ ᱡᱮ ᱢᱤᱫᱴᱟᱝ ᱱᱚᱣᱟ ᱦᱚᱸ ᱥᱟᱶᱛᱟ ᱨᱮᱱᱟᱜ ᱮᱱᱮᱡ ᱦᱚᱸ ᱢᱤᱫᱴᱟᱝ ᱮᱱᱮᱢ ᱞᱮᱠᱟ ᱛᱮᱭ ᱠᱟᱹᱢᱤᱭᱟᱭ ᱱᱚᱣᱟ ᱥᱟᱶᱛᱟ ᱵᱟᱧᱪᱟᱣ ᱫᱚᱦᱚ ᱞᱟᱹᱜᱤᱫ ᱛᱮ ᱛᱚ ᱱᱚᱜᱼᱚᱭ ᱡᱮ ᱱᱩᱱᱟᱹᱜ ᱞᱮᱠᱟᱱ ᱟᱵᱚᱣᱟᱜ ᱮᱱᱮᱡ ᱥᱮᱨᱮᱧ ᱢᱮᱱᱟᱜ ᱟᱠᱟᱫᱟ ᱱᱚᱣᱟ ᱮᱱᱮᱡ ᱡᱮ ᱥᱟᱶᱛᱟ ᱨᱮᱱᱟᱜ ᱢᱤᱫᱴᱟᱝ ᱢᱤᱫᱴᱟᱝ ᱥᱟᱛᱟᱢ ᱞᱮᱠᱟᱛᱮᱭ ᱠᱟᱹᱢᱤᱭᱮᱫᱟᱭ ᱩᱯᱨᱩᱢᱩᱜ ᱞᱟᱹᱜᱤᱫ ᱛᱮ ᱵᱤᱥᱥᱚ ᱡᱟᱠᱟᱛ ᱨᱮ ᱫᱷᱟᱹᱨᱛᱤ ᱡᱟᱠᱟᱛ ᱨᱮ ᱛᱚ ᱱᱚᱣᱟ ᱮᱱᱮᱡ ᱮᱴᱟᱜ ᱜᱟᱛᱟᱠ ᱠᱚᱴᱷᱮᱱ ᱦᱚᱸ ᱢᱤᱫᱴᱟᱝ ᱟᱹᱰᱤ ᱢᱟᱨᱟᱝ ᱩᱯᱨᱩᱢᱮ ᱮᱢᱟ ᱮᱵᱚᱝ ᱱᱤᱡᱮᱨᱟᱜ ᱢᱤᱫᱴᱟᱱ ᱱᱚᱣᱟ ᱮᱱᱮᱡ ᱛᱟᱞᱟᱛᱮ ᱢᱤᱫᱴᱟᱝ ᱥᱤᱞᱯᱚᱛᱛᱚ ᱦᱚᱸ ᱛᱮᱭᱟᱨᱚᱜᱼᱟ ᱥᱤᱞᱯᱚᱛᱛᱚ ᱛᱮᱭᱟᱨᱚᱜᱼᱟ ᱮᱵᱚᱝ ᱱᱚᱣᱟ ᱛᱟᱞᱟᱛᱮ ᱩᱱᱤᱭᱟᱜ ᱢᱤᱫᱴᱟᱝ ᱡᱚᱛᱷᱟᱛ ᱢᱩᱴᱷᱟᱹᱱ ᱥᱮ ᱡᱚᱛᱷᱟᱛ ᱩᱯᱨᱩᱢ ᱦᱤᱡᱩᱜᱼᱟ ᱱᱚᱣᱟ ᱵᱤᱵᱷᱤᱱᱱᱚ ᱜᱟᱛᱟᱠ ᱠᱚᱴᱷᱮᱱ ᱥᱟᱶᱛᱮ ᱥᱟᱶᱛᱟ ᱨᱮᱱᱟᱜ ᱩᱱᱤ ᱮᱱᱮᱡ ᱨᱩᱥᱤᱠᱟ ᱛᱟᱞᱟᱛᱮ ᱥᱟᱶᱛᱟ ᱨᱮᱱᱟᱜ ᱢᱤᱫᱴᱟᱝ ᱮᱱᱮᱢ ᱥᱮ ᱥᱟᱶᱛᱟ ᱨᱮᱱᱟᱜ ᱢᱤᱫᱴᱟᱱ ᱩᱯᱨᱩᱢ ᱦᱚᱸ ᱮᱴᱟᱜ ᱮᱴᱟᱜ ᱜᱟᱛᱟᱠ ᱠᱚᱴᱷᱮᱱ ᱱᱚᱣᱟ ᱩᱯᱨᱩᱢ ᱪᱟᱞᱟᱜᱼᱟ ᱥᱮ ᱡᱤᱭᱟᱹᱲᱚᱜᱼᱟ ᱤᱧ ᱫᱚ ᱱᱚᱣᱟ ᱜᱮᱧ ᱦᱩᱫᱤᱥᱟ